ᱤᱧ ᱫᱚ ᱱᱤᱭᱟᱹ ᱡᱤᱵᱽ ᱡᱤᱵᱽᱠᱟᱹ ᱥᱮ ᱡᱤᱵᱤᱠᱟ ᱵᱟᱨᱮ ᱛᱮᱫᱚ ᱱᱤᱭᱟᱹ ᱜᱮᱧ ᱢᱮᱱᱟ ᱡᱮ ᱤᱧ ᱫᱚ ᱠᱳᱱᱚ ᱨᱩᱴᱤᱱ ᱢᱟᱯᱷᱤᱠ ᱦᱚᱸ ᱞᱟᱦᱟ ᱛᱤᱧ ᱞᱟᱹᱭ ᱠᱮᱫᱟ ᱨᱩᱴᱤᱱ ᱢᱟᱯᱷᱤᱠ ᱦᱚᱸ ᱵᱟᱹᱱᱩᱜ ᱟᱠᱟᱫ ᱛᱤᱧᱟᱹ ᱡᱟᱦᱟᱱᱟᱜ ᱵᱚᱸᱜᱟ ᱵᱩᱨᱩ ᱟᱠᱷᱟᱲᱟ ᱦᱚᱸ ᱵᱟᱹᱱᱩᱜ ᱟᱠᱟᱫ ᱛᱤᱧᱟᱹ ᱛᱚᱵᱮ ᱤᱧ ᱫᱚ ᱡᱮᱠᱷᱚᱱ ᱦᱟᱠᱳ ᱠᱚ ᱧᱟᱢᱚᱜᱼᱟ ᱥᱟᱵ ᱠᱚ ᱪᱟᱞᱟᱜᱼᱟ ᱡᱟᱦᱟᱸᱭ ᱠᱚ ᱛᱚᱠᱷᱚᱱ ᱤᱧᱦᱚᱸ ᱩᱱᱠᱩ ᱥᱟᱶᱛᱮᱜᱮᱧ ᱪᱟᱞᱟᱜ ᱠᱟᱱ ᱛᱟᱦᱮᱸᱫᱼᱟ ᱛᱚᱵᱮ ᱱᱤᱭᱟᱹᱜᱮᱧ ᱞᱟᱹᱭᱟ ᱨᱟᱹᱥᱠᱟᱹ ᱛᱮ ᱛᱚᱵᱮ ᱱᱤᱭᱟᱹ ᱜᱮᱧ ᱞᱟᱹᱭᱟ ᱦᱤᱡᱩᱜ ᱠᱟᱱ ᱯᱤᱲᱦᱤ ᱨᱮᱢᱟ ᱵᱟᱝ ᱫᱚ ᱱᱤᱭᱟᱹ ᱫᱚ ᱚᱞᱚᱜ ᱯᱟᱲᱦᱟᱣ ᱪᱮᱫ ᱥᱟᱶ ᱥᱟᱶᱛᱮ ᱞᱟᱹᱴᱩ ᱥᱮ ᱢᱟᱲᱟᱝ ᱥᱮᱫ ᱠᱚ ᱪᱟᱞᱟᱜ ᱢᱟ ᱦᱚᱲ ᱞᱮᱠᱟ ᱦᱚᱲ ᱠᱚ ᱧᱮᱞᱚᱜ ᱢᱟ ᱱᱤᱭᱟᱹ ᱜᱮᱧ ᱠᱷᱚᱡᱚᱜᱼᱟ ᱟᱨ ᱱᱤᱭᱟᱹ ᱦᱟᱠᱳ ᱥᱟᱵ ᱵᱟᱨᱮ ᱛᱮᱫᱚ ᱡᱟᱦᱟᱸᱭ ᱯᱤᱲᱦᱤᱨ ᱯᱚᱨ ᱫᱚ ᱦᱤᱡᱩᱜ ᱠᱟᱱ ᱯᱤᱲᱦᱤ ᱠᱚᱨᱮ ᱫᱩᱧ ᱢᱮᱱ ᱫᱟᱲᱮᱭᱟᱜᱼᱟ ᱡᱮ ᱵᱟᱝ ᱢᱤᱫ ᱵᱟᱨᱫᱤᱱ ᱥᱚᱠ ᱟᱠᱚ ᱠᱷᱟᱱ ᱩᱱᱠᱩ ᱫᱚᱠᱚ ᱜᱚᱡᱽ ᱫᱟᱲᱮᱭᱟᱠᱚ ᱜᱮᱭᱟ ᱡᱟᱦᱟᱱᱟᱜ ᱡᱷᱟᱹᱞᱤ ᱛᱟᱢ ᱢᱩᱪᱩ ᱛᱮᱥᱮ ᱵᱟᱲ ᱜᱷᱩᱱᱤ ᱛᱮᱦᱚᱸ ᱱᱤᱭᱟᱹᱜᱮ ᱤᱧᱫᱩᱧ ᱠᱷᱚᱡᱚᱜᱼᱟ ᱥᱮᱧ ᱢᱮᱱᱟ